ᱩᱱᱤ ᱢᱟᱹᱡᱷᱤ ᱵᱩᱰᱷᱤ ᱟᱹᱰᱤ ᱪᱮᱨᱦᱟᱭ ᱵᱮᱱᱟᱣ ᱟᱭ ᱩᱱᱤ ᱫᱚ ᱯᱮᱱᱴᱤᱝ ᱠᱚ ᱡᱟᱦᱟᱱᱟᱜ ᱠᱚ ᱩᱱᱤ ᱴᱷᱮᱱ ᱜᱮ ᱤᱧ ᱫᱩᱧ ᱦᱟᱛᱟᱣ ᱵᱟᱲᱟᱭᱮᱜᱼᱟ ᱟᱢ ᱫᱚ ᱚᱠᱟ ᱠᱷᱚᱱᱮᱢ ᱠᱤᱨᱤᱧᱮᱜᱼᱟ ᱤᱧ ᱫᱚ ᱩᱱᱤ ᱩᱱᱤ ᱴᱷᱮᱱᱤᱧ ᱦᱟᱛᱟᱣᱮᱫᱼᱟ ᱦᱟᱯᱮ ᱥᱮ ᱵᱟᱠᱷᱟᱱ ᱤᱧ ᱦᱚᱧ ᱯᱟᱸᱡᱟ ᱵᱤᱰᱟᱹᱣ ᱮᱫ ᱚᱠᱟ ᱠᱷᱚᱱ ᱪᱚᱝ ᱮ ᱦᱟᱛᱟᱣ ᱮᱭᱟ ᱩᱱᱤ ᱟᱨ ᱤᱧ ᱦᱚᱧ ᱦᱟᱛᱟᱣ ᱵᱤᱰᱟᱹᱣᱟ ᱤᱧ ᱦᱚᱸᱧ ᱦᱟᱛᱟᱣ ᱵᱤᱰᱷᱟᱣᱟ ᱡᱟᱦᱟᱸ ᱞᱮᱠᱟ ᱫᱚᱨ ᱫᱟᱢ ᱦᱚᱸ ᱨᱟᱠᱟᱵ ᱵᱮᱱᱟ ᱪᱩᱲᱤ ᱥᱟᱠᱚᱢ ᱯᱮᱱᱴᱤᱝ ᱚᱱᱟ ᱨᱮᱱᱟᱜ ᱫᱚᱨ ᱫᱟᱢ ᱛᱮ ᱤᱧ ᱦᱚᱸ ᱵᱟᱹᱧ ᱦᱟᱛᱟᱣ ᱫᱟᱲᱮᱭᱟᱜ ᱜᱮᱭᱟ ᱩᱱᱟᱹᱜ ᱫᱟᱢ ᱫᱚ ᱟᱨ ᱡᱟᱦᱟᱸ ᱤᱧᱟᱹᱜ ᱦᱤᱥᱟᱹᱵ ᱨᱮᱱᱟᱜ ᱫᱚᱨᱫᱟᱢ ᱛᱤᱧ ᱠᱤᱨᱤᱧ ᱫᱟᱲᱮᱭᱟᱜ ᱡᱟᱦᱟᱱ ᱡᱤᱱᱤᱥ ᱚᱱᱟᱧ ᱦᱟᱛᱟᱣ ᱫᱟᱲᱮᱭᱟᱜ ᱜᱮᱭᱟ ᱯᱟᱞᱮᱱ ᱟᱨ ᱡᱟᱦᱟᱸ ᱵᱮᱱᱟᱣ ᱟᱠᱟᱱᱟ ᱚᱱᱟ ᱩᱱᱤ ᱯᱟᱸᱡᱟ ᱠᱟᱛᱮᱜ ᱤᱧᱦᱚᱸ ᱯᱟᱪᱷᱮ ᱪᱚᱝ ᱦᱟᱛᱟᱣ ᱫᱟᱲᱮᱭᱟᱜ ᱜᱮᱭᱟ ᱡᱟᱦᱟᱸ ᱛᱤᱸᱥ ᱫᱚ